ᱵᱤᱨ ᱨᱮ ᱥᱮᱱ ᱠᱟᱛᱮᱫ ᱢᱟᱨᱟᱜ ᱪᱮᱬᱮᱧ ᱧᱮᱞ ᱠᱮᱫᱮᱭᱟ ᱟᱹᱰᱤᱜᱤᱧ ᱠᱩᱥᱤᱭᱟᱫᱮᱭᱟ ᱴᱟᱣᱟᱨ ᱠᱷᱩᱱᱴᱤ ᱠᱚ ᱵᱤᱫ ᱠᱮᱫᱟ ᱪᱮᱬᱮ ᱪᱩᱯᱨᱤ ᱢᱤᱫᱴᱮᱱ ᱦᱚᱸ ᱵᱟᱹᱱᱩᱜ ᱠᱚᱣᱟ ᱟᱹᱰᱤᱜᱤᱧ ᱠᱩᱥᱤᱭᱟᱜ ᱠᱚ ᱛᱟᱦᱮᱱᱟ ᱢᱤᱫᱴᱮᱱ ᱪᱮᱬᱮ ᱫᱩᱧ ᱠᱩᱥᱤᱭᱟᱫᱮ ᱛᱟᱦᱮᱱᱟ ᱩᱱᱠᱩ ᱪᱮᱬᱮ ᱫᱚ ᱵᱟᱹᱱᱩᱜ ᱠᱚᱣᱟ ᱩᱝᱠᱩ ᱪᱮᱬᱮ ᱫᱚ ᱠᱚ ᱦᱩᱭᱩᱜ ᱠᱟᱱᱟ

ᱩᱝᱠᱩ ᱪᱮᱬᱮ ᱫᱚᱠᱚ ᱦᱩᱭᱩᱜ ᱠᱟᱱᱟ ᱜᱤᱫᱤ ᱪᱮᱬᱮ ᱫᱚ ᱵᱟᱝᱜᱤᱧ ᱧᱮᱞᱮᱫ ᱠᱚᱣᱟ